ᱦᱮᱞᱳ ᱤᱧ ᱥᱚᱨᱚᱥᱚᱥᱛᱤᱧ ᱢᱮᱱᱫᱟ ᱢᱟᱱᱠᱚᱨ ᱠᱷᱚᱱ ᱚᱠᱟᱨᱮ ᱦᱤᱱᱟᱢᱼᱟ ᱢᱮᱱᱫᱤᱧ ᱪᱮᱫ ᱤᱧ ᱠᱮᱯ ᱨᱮ ᱳᱭᱟᱞᱮᱴᱤᱧ ᱦᱤᱲᱤᱧ ᱩᱴᱩ ᱠᱟᱫᱟ ᱡᱟᱦᱟ ᱨᱮ ᱤᱧᱟ ᱜ ᱟᱹᱰᱤ ᱞᱟᱹᱠᱛᱤ ᱡᱤᱱᱤᱥ ᱢᱤᱱᱟᱜᱼᱟ ᱛᱚ ᱟᱢ ᱟᱹᱰᱤ ᱞᱚᱜᱚᱱᱮᱢ ᱦᱮᱡ ᱞᱮᱱ ᱠᱷᱟᱱ ᱛᱟᱦᱚᱞᱮ ᱟᱞᱟᱝ ᱚᱱᱟ ᱠᱮᱯ ᱞᱟᱝ ᱯᱷᱚᱞᱳ ᱫᱟᱲᱮᱜᱼᱟ ᱴᱷᱤᱠ ᱜᱮᱭᱟ